ᱦᱮᱞᱳ ᱦᱚᱸ ᱡᱚᱦᱟᱨ ᱞᱟᱹᱭ ᱵᱮᱱ ᱦᱳᱭ ᱦᱳᱭ ᱟᱹᱞᱤᱧ ᱜᱮ ᱟᱹᱞᱤᱧ ᱜᱮᱞᱤᱧ ᱵᱮᱱᱟᱣᱮᱜᱼᱟ ᱟᱫᱚ ᱢᱟᱥᱮ ᱞᱟᱹᱭ ᱵᱤᱱ ᱟᱹᱵᱤᱱ ᱚᱱᱠᱟ ᱫᱚ ᱯᱟᱞᱚᱝ ᱫᱚᱥ ᱦᱟᱡᱟᱨ ᱵᱟᱨᱚ ᱦᱟᱡᱟᱨ ᱠᱷᱚᱱᱟᱜ ᱮᱦᱚᱵ ᱢᱮᱱᱟᱜᱼᱟ ᱵᱤᱥ ᱯᱚᱸᱪᱤᱥ ᱦᱟᱡᱟᱨ ᱛᱤᱨᱤᱥ ᱦᱟᱡᱟᱨ ᱜᱟᱱ ᱫᱷᱟᱹᱨᱤᱡ ᱟᱹᱞᱤᱧ ᱤᱱᱟᱹᱜ ᱢᱟᱦᱟᱜᱟ ᱜᱟᱱ ᱞᱤᱧ ᱵᱮᱱᱟᱣᱟ ᱟᱨ ᱱᱚᱣᱟ ᱴᱮᱵᱤᱞ ᱪᱮᱭᱟᱨ ᱠᱚᱦᱚᱸ ᱢᱟᱱᱮ ᱦᱟᱡᱟᱨ ᱠᱷᱚᱱᱟᱜ ᱫᱩ ᱦᱟᱡᱟᱨ ᱵᱷᱤᱛᱤᱨ ᱨᱮ ᱢᱮᱱᱟᱜᱼᱟ ᱴᱮᱵᱤᱞ ᱪᱮᱭᱟᱨ ᱠᱚ ᱟᱫᱚ ᱪᱮᱫ ᱵᱟᱝ ᱱᱟᱝ ᱟᱹᱞᱤᱧ ᱫᱚ ᱠᱟᱴᱷ ᱨᱮᱱᱟᱜ ᱜᱮ ᱠᱟᱴᱷ ᱨᱮᱱᱟᱜ ᱜᱮ ᱦᱳᱭ ᱦᱳᱭ ᱠᱟᱴ ᱨᱮᱱᱟᱜ ᱱᱚᱣᱟ ᱱᱚᱝᱠᱟᱜ ᱠᱟᱱᱟ ᱢᱟᱱᱮ ᱥᱤᱧ ᱜᱮ ᱡᱩᱫᱤ ᱯᱟᱞᱚᱝ ᱵᱤᱱ ᱦᱟᱛᱟᱣᱟ ᱚᱱᱟ ᱫᱚ ᱟᱹᱵᱤᱱᱟᱜ ᱦᱩᱭᱩᱜ ᱠᱟᱱᱟ ᱢᱟᱱᱮ ᱥᱤᱝᱜᱮᱞ ᱵᱮᱰ ᱵᱮᱰ ᱟᱫᱷᱟᱨ ᱛᱮ ᱢᱟᱱᱮ ᱥᱤᱝᱜᱮᱞ ᱰᱚᱵᱚᱞ ᱚᱱᱟ ᱛᱮᱦᱚᱸ ᱰᱤᱯᱮᱱᱰᱚᱜ ᱟᱭ ᱟᱨ ᱢᱟᱱᱮ ᱚᱱᱟ ᱨᱮᱱᱟᱜ ᱰᱤᱡᱟᱭᱤᱱ ᱠᱚ ᱡᱩᱫᱤ ᱟᱹᱵᱤᱱ ᱯᱟᱞᱚᱝ ᱵᱷᱤᱛᱨᱤ ᱨᱮ ᱵᱟᱠᱥᱚ ᱯᱷᱟᱠᱥᱚ ᱠᱚ ᱮᱢᱟᱱ ᱛᱮᱭᱟᱜ ᱡᱩᱫᱤ ᱥᱟᱢᱟᱱ ᱫᱚᱦᱚ ᱵᱟᱠᱷᱨᱟ ᱚᱱᱟ ᱠᱚᱵᱤᱱ ᱞᱟᱜᱟᱣᱟ ᱮᱱᱠᱷᱟᱱ ᱚᱱᱟ ᱟᱫᱷᱟᱨ ᱛᱮᱦᱚᱸ ᱫᱟᱢ ᱫᱚ ᱞᱟᱜᱟᱜᱼᱟ ᱦᱮᱸ ᱟᱫᱚ ᱟᱹᱵᱤᱱ ᱚᱠᱟ ᱞᱮᱠᱟᱱᱟᱜ ᱦᱳᱭ ᱦᱳᱭ ᱚᱱᱟ ᱠᱚ ᱟᱫᱷᱟᱨ ᱛᱮᱜᱮ ᱞᱤᱧ ᱞᱟᱹᱭᱮᱫᱼᱟ ᱚᱱᱟ ᱠᱚ ᱢᱟᱱᱮ ᱚᱱᱠᱟ ᱫᱚ ᱥᱤᱢᱯᱤᱞᱟᱜ ᱫᱚ ᱫᱚᱥ ᱵᱟᱨᱚ ᱦᱟᱡᱟᱨᱟᱜ ᱠᱚᱛᱮ ᱧᱟᱢᱚᱜᱼᱟ ᱚᱱᱠᱟ ᱡᱩᱫᱤ ᱰᱤᱡᱟᱭᱤᱱ ᱯᱷᱤᱡᱟᱭᱤᱱ ᱵᱮᱱ ᱵᱮᱱᱟᱣ ᱦᱚᱪᱚᱭᱟ ᱡᱟᱦᱟᱸ ᱞᱮᱠᱟ ᱰᱤᱡᱟᱭᱤᱱ ᱟᱨ ᱡᱟᱦᱟᱸ ᱞᱮᱠᱟ ᱵᱮᱰ ᱢᱟᱱᱮ ᱥᱤᱝᱜᱮᱞ ᱰᱚᱵᱚᱞ ᱚᱱᱟ ᱟᱫᱷᱟᱨ ᱛᱮ ᱚᱱᱛᱮ ᱯᱩᱭᱥᱟᱹ ᱠᱚ ᱵᱟᱲᱦᱟᱜᱼᱟ ᱛᱟᱹᱵᱤᱱ ᱛᱤᱨᱤᱥ ᱦᱟᱡᱟᱨ ᱜᱟᱱ ᱫᱷᱟᱹᱵᱤᱡ ᱟᱜ ᱛᱤᱨᱤᱥ ᱪᱚᱞᱞᱤᱥ ᱫᱷᱟᱹᱵᱤᱡ ᱟᱜ ᱞᱟᱥᱴ ᱚᱱᱠᱟ ᱟᱹᱞᱤᱧ ᱱᱤᱛᱚᱜ ᱫᱷᱟᱹᱵᱤᱡ ᱵᱮᱱᱟᱣ ᱠᱟᱜᱼᱟ ᱤᱱᱟᱹᱜ ᱜᱟᱱ ᱫᱷᱟᱹᱵᱤᱡ ᱟᱜ ᱦᱳᱭ ᱚᱱᱟ ᱢᱮᱱᱟᱜ ᱫᱚ ᱢᱮᱱᱟᱜ ᱜᱮᱭᱟ ᱚᱱᱟᱜᱮ ᱟᱪᱪᱷᱟ ᱧᱟᱯᱟᱢ ᱵᱤᱱ ᱥᱮ ᱦᱟᱸᱜ ᱦᱮᱡ ᱠᱷᱟᱱ ᱦᱤᱡᱩᱜ ᱵᱤᱱ ᱱᱚᱰᱮᱜᱮ ᱟᱹᱞᱤᱧ ᱴᱷᱮᱱ ᱦᱮᱡ ᱠᱟᱛᱮ ᱧᱮᱞ ᱵᱤᱱ ᱦᱟᱸᱜ ᱚᱠᱟ ᱞᱮᱠᱟ ᱱᱟᱜ ᱵᱤᱱ ᱠᱩᱥᱤᱭᱟᱜᱼᱟ ᱟᱹᱵᱤᱱ ᱜᱮ ᱩᱱ ᱜᱮ ᱦᱟᱸᱜ ᱵᱤᱱ ᱴᱷᱤᱠᱟᱹᱭᱟ ᱡᱮ ᱧᱮᱞ ᱠᱟᱛᱮ ᱦᱟᱸᱜ ᱵᱤᱱ ᱴᱷᱤᱠᱟᱹᱭᱟ ᱡᱮ ᱱᱚᱣᱟ ᱫᱚ ᱱᱤᱱᱟᱹᱜ ᱫᱟᱢ ᱱᱚᱣᱟ ᱫᱚ ᱱᱤᱱᱟᱹᱜ ᱫᱟᱢ ᱟᱹᱵᱤᱱ ᱧᱮᱞ ᱵᱤᱱ ᱟᱨ ᱫᱟᱢ ᱠᱚ ᱩᱱ ᱮᱱᱟ ᱵᱤᱱ ᱴᱷᱤᱠᱟᱹᱭᱟ ᱡᱮ ᱪᱮᱫ ᱞᱮᱠᱟ ᱦᱟᱸᱜ ᱟᱹᱵᱤᱱ ᱟᱹᱵᱤᱱ ᱛᱮᱜᱮ ᱵᱤᱱ ᱴᱷᱤᱠᱟᱹᱭᱟ ᱦᱚᱸ ᱦᱚᱸ ᱴᱷᱤᱠ ᱜᱮᱭᱟ ᱦᱟᱸᱜ ᱯᱷᱳᱱ ᱵᱤᱱ ᱥᱮ ᱦᱟᱸᱜ ᱦᱮᱡ ᱞᱮᱱᱠᱷᱟᱱ ᱦᱟᱸᱜ ᱜᱟᱯᱟᱞᱢᱟᱨᱟᱣ ᱦᱩᱭᱩᱜᱼᱟ ᱛᱚᱵᱮ ᱴᱷᱤᱠ